ᱥᱮᱨᱢᱟ ᱠᱤᱭᱟᱹ ᱡᱟᱛᱨᱟ ᱢᱮᱞᱟ

ᱨᱟᱵᱟᱝ ᱚᱠᱛᱮ ᱦᱩᱭᱩᱜ ᱜᱮᱭᱟ

ᱦᱩᱰᱤᱧ ᱜᱮᱧ ᱛᱟᱦᱮᱸ ᱠᱟᱱᱟ ᱦᱩᱰᱤᱧ ᱥᱳᱢᱚᱭ ᱨᱮ ᱤᱧ ᱫᱚ ᱡᱟᱛᱨᱟ ᱧᱮᱞ ᱠᱚ ᱤᱫᱤ ᱵᱟᱲᱟ ᱟᱠᱟᱫᱤᱧ ᱜᱮᱭᱟ ᱤᱧ ᱫᱚ ᱡᱟᱛᱨᱟ ᱢᱟ ᱢᱮᱱᱟᱜ ᱜᱮ ᱚᱱᱟ ᱥᱟᱶᱛᱮ ᱢᱮᱞᱟ ᱧᱮᱞ ᱠᱚᱦᱚᱸᱧ ᱪᱟᱞᱟᱣ ᱟᱠᱟᱱ ᱜᱮᱭᱟ ᱥᱮ ᱠᱚ ᱤᱫᱤ ᱟᱠᱟᱫᱤᱧ ᱜᱮᱭᱟ ᱤᱧᱫᱚ

ᱟᱹᱰᱤ ᱨᱟᱹᱥᱠᱟᱹᱧ ᱟᱹᱭᱠᱟᱹᱣᱮᱫ ᱠᱟᱱ ᱛᱟᱦᱮᱸᱱᱟ ᱡᱟᱛᱨᱟ ᱢᱮᱞᱟ ᱪᱟᱞᱟᱣ ᱞᱟᱹᱜᱤᱫ ᱡᱟᱛᱨᱟ ᱨᱮ ᱟᱭᱢᱟ ᱦᱚᱲ ᱠᱚ ᱦᱤᱡᱩᱜᱼᱟ

ᱟᱹᱰᱤ ᱢᱚᱸᱡᱽ ᱠᱚ ᱯᱟᱴᱟ ᱢᱮᱞᱟ ᱨᱮ ᱟᱹᱰᱤ ᱨᱚᱠᱚᱢ ᱡᱤᱱᱤᱥ ᱠᱚ ᱠᱚ ᱟᱜᱩᱭᱟ ᱟᱨ ᱤᱧ ᱫᱚ ᱡᱟᱦᱟᱸ ᱠᱚ ᱠᱚ ᱟᱹᱜᱩᱣᱟᱠᱟᱫ ᱥᱮ ᱢᱮᱞᱟ ᱨᱮᱠᱚ ᱵᱟᱹᱭᱥᱟᱣ ᱟᱠᱟᱫ ᱚᱱᱟ ᱠᱚ ᱠᱤᱨᱤᱧ ᱥᱟᱱᱟᱭᱮᱧᱟᱹ ᱟᱨ ᱤᱧ ᱫᱚ ᱚᱱᱟ ᱠᱩᱧ ᱠᱤᱨᱤᱧ ᱚᱪᱚᱭᱮᱫ ᱠᱚ ᱛᱟᱦᱮᱸᱱᱟ ᱟᱨᱠᱚ ᱠᱤᱨᱤᱧᱟᱹᱧ ᱠᱟᱱ ᱛᱟᱦᱮᱸᱱᱟ ᱤᱧ ᱫᱚ ᱦᱩᱰᱤᱧ ᱨᱮᱭᱟᱜ ᱠᱟᱛᱷᱟ ᱠᱩᱧ ᱫᱤᱥᱟᱹ ᱞᱮᱠᱷᱟᱱ ᱟᱹᱰᱤ ᱨᱟᱹᱥᱠᱟᱹᱧ ᱟᱹᱭᱠᱟᱹᱣᱟ